ᱦᱮᱞᱳ ᱦᱮᱸ ᱢᱮᱱᱫᱟᱹᱧ ᱟᱢᱠᱤ ᱚᱥᱤᱛ ᱦᱟᱸᱥᱫᱟ ᱧᱩᱛᱩᱢᱟᱱ ᱢᱤᱫᱴᱟᱝ ᱤᱱᱥᱩᱨᱮᱱᱥ ᱮᱡᱮᱱᱴᱮᱢ ᱞᱟᱹᱭᱫᱟ ᱤᱧᱫᱚ ᱥᱤᱝᱠᱟᱹ ᱠᱷᱚᱱᱤᱧ ᱞᱟᱹᱭᱮᱫᱟ ᱢᱚᱧᱡᱩᱨᱤ ᱢᱩᱨᱢᱩ ᱟᱥᱚᱞᱮ ᱤᱧ ᱢᱤᱫᱴᱮᱱ ᱤᱱᱥᱩᱨᱮᱱᱥᱤᱧ ᱠᱚᱨᱟᱣ ᱞᱟᱹᱜᱤᱫ ᱟᱫᱚ ᱤᱧᱟᱹᱜ ᱠᱩᱠᱞᱤ ᱫᱚ ᱟᱯᱮ ᱪᱮᱫ ᱪᱮᱫ ᱵᱟᱠᱷᱚᱨᱟᱛᱮ ᱤᱱᱥᱩᱨᱮᱱᱥ ᱯᱮ ᱠᱚᱨᱟᱣᱜᱮ ᱛᱟᱸᱦᱮᱫ ᱟᱪᱪᱷᱟ ᱤᱧᱟᱹᱜ ᱫᱚ ᱦᱮᱞᱛᱷ ᱤᱱᱥᱩᱨᱮᱱᱥ ᱞᱟᱜᱟᱜ ᱛᱟᱸᱦᱮᱱ ᱟ ᱯᱩᱱ ᱦᱚᱲᱟᱜ ᱯᱩᱱ ᱦᱚᱲᱟᱜ ᱜᱤᱧ ᱠᱚᱨᱟᱣᱟ ᱟᱨ ᱟ ᱭᱩᱼᱵᱟᱵᱟ ᱠᱚᱣᱟᱜ ᱠᱚᱨᱟᱣ ᱜᱟᱱᱚᱜ ᱜᱮᱭᱟ ᱥᱮ ᱵᱟᱝ

ᱟᱪᱪᱷᱟ ᱦᱮᱸ ᱟᱫᱚ ᱧᱟᱯᱟᱢᱚᱜ ᱞᱟᱦᱟᱨᱮ ᱚᱱᱟᱜᱮ ᱠᱩᱞᱤ ᱡᱚᱝ ᱠᱟᱹᱱᱟᱹᱧ ᱟᱨ ᱪᱮᱫ ᱠᱚ ᱞᱟᱜᱟᱜᱼᱟ ᱠᱟᱜᱚᱡᱽ ᱠᱚ ᱟᱨ ᱵᱚᱭᱚᱥ ᱫᱚ ᱢᱤᱫᱜᱮᱞ ᱠᱷᱚᱱ ᱫᱚ ᱠᱚᱢ ᱜᱮᱭᱟ ᱜᱤᱫᱽᱨᱟᱹᱣᱟᱜ ᱫᱚ ᱮᱭᱟᱭ ᱜᱟᱱ ᱦᱩᱭᱩᱜ ᱠᱟᱱᱟ ᱟᱨ ᱵᱟᱵᱟᱼᱜᱚᱜᱚ ᱛᱟᱹᱠᱤᱱᱟᱜ ᱫᱚ ᱛᱩᱨᱩᱭᱜᱮᱞ ᱪᱮᱛᱟᱱ ᱨᱮᱜᱮ ᱢᱮᱱᱟᱜᱼᱟ ᱵᱟᱱᱟ ᱦᱚᱲᱟᱜ ᱜᱮ

ᱟᱪᱪᱷᱟ ᱴᱷᱤᱠ ᱜᱮᱭᱟ ᱛᱟᱦᱞᱮ ᱟᱭᱳᱼᱵᱟᱵᱟ ᱥᱟᱶᱛᱮᱧ ᱜᱟᱞᱢᱟᱨᱟᱣ ᱞᱮᱜᱮ ᱟᱨ ᱢᱤᱫ ᱫᱤᱱᱤᱧ ᱯᱷᱳᱱᱟᱵᱮᱱᱟᱹᱧ ᱟᱨ ᱠᱩᱞᱤ ᱵᱤᱱᱟᱹᱧ ᱛᱤᱥ ᱠᱚᱛᱮᱵᱮᱱ ᱦᱤᱡᱩᱜᱼᱟ ᱦᱮᱸᱛᱚ ᱟᱹᱰᱤ ᱟᱹᱰᱤ ᱥᱟᱨᱦᱟᱣ ᱜᱚᱝᱠᱮ ᱱᱚᱣᱟᱠᱚ ᱵᱟᱠᱷᱨᱟᱛᱮ ᱞᱟᱹᱭ ᱞᱟᱹᱜᱤᱫ ᱡᱚᱦᱟᱨᱜᱮ